ᱟᱞᱮ ᱱᱚᱣᱟ ᱯᱚᱱᱚᱛ ᱥᱮ ᱟᱞᱮ ᱴᱚᱴᱷᱟ ᱫᱚ ᱡᱚᱛᱚ ᱠᱷᱚᱱ ᱵᱟᱹᱲᱛᱤ ᱠᱟᱭᱛᱮᱫᱚ ᱦᱳᱲᱳ ᱞᱮ ᱪᱟᱥᱟ ᱦᱳᱲᱳ ᱥᱟᱶᱛᱮ ᱥᱚᱵᱡᱤ ᱞᱮ ᱪᱟᱥᱟ ᱡᱟᱦᱟᱸᱛᱮ ᱢᱟᱱᱮ ᱦᱳᱲᱳ ᱱᱚᱰᱮ ᱫᱚ ᱦᱳᱲᱳ ᱤᱨᱻ ᱯᱚᱨᱮ ᱥᱟᱵᱫᱤ ᱞᱮ ᱪᱟᱥᱟ ᱤᱱᱟᱹᱠᱷᱟᱱ ᱥᱟᱵᱡᱤ ᱛᱮᱫᱚ ᱢᱤᱫᱴᱟᱝ ᱡᱟᱦᱟᱸ ᱡᱟᱦᱟᱸ ᱴᱟᱠᱟ ᱱᱚᱣᱟ ᱰᱷᱮᱹᱨ ᱠᱟᱢᱟᱜᱼᱟ ᱱᱚᱣᱟ ᱟᱠᱷᱨᱤᱧᱛᱮ ᱟᱭᱢᱟ ᱫᱟᱢ ᱧᱟᱢᱚᱜᱼᱟ ᱱᱚᱣᱟ ᱨᱮᱱᱟᱜ ᱟᱨ ᱦᱳᱲᱳ ᱫᱚ ᱡᱟᱦᱟᱸ ᱵᱚᱪᱷᱚᱨ ᱫᱤᱱ ᱡᱚᱢ ᱚᱱᱟ ᱥᱟᱶᱛᱮ ᱡᱟᱦᱟᱸ ᱡᱚᱢ ᱩᱛᱟᱹᱨ ᱥᱟᱨᱮᱡᱚᱜᱼᱟ ᱤᱱᱟᱹᱠᱷᱟᱱ ᱱᱚᱸᱰᱮ ᱦᱳᱲᱳ ᱨᱮᱱᱟᱜ ᱟᱹᱠᱷᱨᱤᱧ ᱛᱮ ᱫᱟᱢ ᱧᱟᱢᱚᱜᱼᱟ ᱡᱟᱦᱟᱸᱛᱮ ᱚᱱᱟᱛᱮ ᱵᱩᱞᱩᱝ ᱥᱩᱱᱩᱢ ᱵᱟᱠᱷᱨᱟ ᱟᱨ ᱚᱱᱟ ᱥᱟᱶᱛᱮ ᱜᱤᱫᱽᱨᱟᱹ ᱠᱚ ᱡᱟᱦᱟᱸ ᱢᱮᱱᱟᱜ ᱠᱚᱣᱟ ᱡᱚᱛᱚ ᱩᱱᱠᱩ ᱯᱟᱲᱦᱟᱣ ᱠᱷᱚᱨᱪᱟ ᱵᱟᱠᱷᱨᱟ ᱡᱚᱛᱚ ᱠᱷᱚᱨᱪᱟ ᱚᱰᱚᱠ ᱠᱟᱛᱮ ᱱᱚᱣᱟᱛᱮ ᱪᱟᱥ ᱢᱮᱱᱟᱜᱫᱼᱟ ᱤᱱᱟᱹᱠᱷᱟᱱ ᱱᱤᱛ ᱱᱚᱣᱟ ᱟᱨᱦᱚᱸ ᱩᱭᱦᱟᱹᱨ ᱢᱮᱱᱟᱜ ᱛᱟᱞᱮᱭᱟ ᱱᱚᱣᱟ ᱪᱤᱠᱟᱹᱛᱮ ᱮᱰᱵᱷᱟᱱᱥ ᱠᱚᱢᱛᱮ ᱵᱟᱹᱲᱛᱤ ᱪᱟᱥ ᱵᱟᱠᱷᱨᱟ ᱱᱚᱣᱟ ᱨᱮᱱᱟᱜ ᱟᱞᱮ ᱩᱭᱦᱟᱹᱨ ᱢᱮᱱᱟᱜ ᱛᱟᱞᱮᱭᱟ ᱱᱚᱣᱟ ᱤᱭᱟᱹᱨᱮ ᱟᱞᱮ ᱡᱚᱛᱚ ᱞᱮ ᱠᱟᱹᱢᱤ ᱠᱟᱱᱟ ᱟᱨᱞᱮ ᱪᱷᱩᱴᱟᱹᱣ ᱠᱟᱱᱟ ᱦᱟᱸᱜ ᱱᱚᱣᱟ